ᱦᱮᱞᱳ ᱦᱚᱯᱚᱱᱴᱟ ᱡᱩᱭᱮᱞᱟᱨᱥ ᱨᱮ ᱞᱟᱜᱟᱣ ᱠᱟᱱᱟ ᱦᱳᱭ ᱟᱹᱞᱤᱧ ᱢᱟᱱᱮ ᱥᱚᱱᱟ ᱫᱚᱠᱟᱱ ᱨᱮᱜᱮ ᱱᱟᱜ ᱞᱤᱧ ᱞᱟᱜᱟᱣᱮᱜᱼᱟ ᱟᱫᱚ ᱥᱟᱢᱟᱱ ᱠᱤᱨᱤᱧ ᱵᱟᱠᱷᱨᱟ ᱛᱮᱞᱤᱧ ᱯᱷᱳᱱ ᱟᱠᱟᱜᱼᱟ ᱛᱮᱦᱮᱧ ᱫᱚᱠᱟᱱ ᱡᱷᱤᱡ ᱢᱮᱱᱟᱜ ᱛᱮ ᱟᱪᱪᱷᱟ ᱦᱟᱛᱟᱣ ᱫᱚ ᱱᱟᱜ ᱚᱱᱠᱟ ᱫᱚ ᱟᱹᱰᱤᱜᱟᱱ ᱥᱟᱢᱟᱱ ᱜᱤᱧ ᱦᱟᱛᱟᱣᱟ ᱥᱚᱱᱟ ᱨᱮᱱᱟᱜ ᱯᱟᱜᱽᱨᱟᱧ ᱦᱟᱛᱟᱣᱟ ᱢᱟᱞᱟᱧ ᱦᱟᱛᱟᱣᱟ ᱟᱨ ᱨᱩᱯᱟᱹ ᱨᱮᱱᱟᱜ ᱛᱚᱲᱟ ᱱᱟᱜ ᱤᱧ ᱦᱟᱛᱟᱣᱟ ᱚᱱᱟ ᱥᱟᱶᱛᱮ ᱢᱩᱫᱟᱹᱢᱤᱧ ᱦᱟᱛᱟᱣᱟ ᱟᱨ ᱱᱟᱜ ᱤᱧ ᱧᱮᱞᱮᱜᱼᱟ ᱟᱨ ᱡᱩᱫᱤ ᱚᱱᱠᱟᱱᱟᱜ ᱤᱧ ᱠᱩᱥᱤᱭᱟᱜᱼᱟ ᱮᱱᱠᱷᱟᱱ ᱚᱱᱟ ᱠᱚᱦᱚᱸ ᱦᱟᱸᱜ ᱤᱧ ᱦᱟᱛᱟᱣᱟ ᱟᱫᱚ ᱥᱚᱱᱟ ᱨᱮᱱᱟᱜ ᱯᱟᱜᱽᱨᱟ ᱟᱨ ᱢᱟᱞᱟ ᱠᱟᱹᱡ ᱞᱟᱹᱭᱟᱹᱧ ᱢᱮᱥᱮ ᱫᱟᱢ ᱦᱟᱸᱜ ᱢᱟᱱᱮ ᱱᱤᱛᱳᱜ ᱜᱤᱧ ᱠᱷᱚᱡᱚᱜ ᱠᱟᱱᱟ ᱦᱳᱭ ᱟᱪᱪᱷᱟ ᱦᱳᱭᱛᱳ ᱟᱨ ᱢᱩᱫᱟᱹᱢ ᱠᱚᱠᱚ ᱦᱟᱸᱜ ᱚᱠᱟᱞᱮᱠᱟᱢ ᱫᱟᱢᱟᱠᱟᱜᱼᱟ ᱦᱳᱭ ᱟᱨ ᱟᱨ ᱯᱟᱜᱽᱨᱟ ᱟᱨ ᱢᱟᱞᱟ ᱢᱟ ᱟᱹᱰᱤ ᱥᱟᱥᱛᱟ ᱜᱮᱞᱤᱧ ᱵᱩᱡᱷᱟᱹᱣ ᱠᱮᱜᱼᱟ ᱯᱟᱪᱷᱮᱫ ᱯᱮ ᱮᱲᱮᱭᱮᱫ ᱞᱮᱭᱟ ᱢᱟᱱᱮ ᱠᱚᱢ ᱫᱟᱢ ᱚ ᱢᱟᱱᱮ ᱳᱡᱳᱱ ᱦᱤᱥᱟᱹᱵᱽ ᱦᱟᱸᱜ ᱵᱤᱱ ᱞᱟᱹᱭᱟᱹᱞᱤᱧ ᱠᱟᱱᱟ ᱥᱮ ᱦᱳᱭ ᱟᱫᱚ ᱢᱟᱱᱮ ᱠᱟᱹᱡ ᱦᱟᱢᱟᱞ ᱫᱷᱟᱨᱟ ᱦᱟᱸᱜ ᱜᱮᱞᱤᱧ ᱦᱟᱛᱟᱣᱟ ᱪᱮᱫᱟᱜ ᱥᱮ ᱚᱲᱟᱜ ᱵᱟᱠᱷᱨᱟ ᱠᱟᱱᱟ ᱵᱟᱝᱠᱷᱟᱱ ᱠᱚ ᱢᱮᱱᱟ ᱱᱚᱜᱼᱚᱸᱭ ᱱᱚᱝᱠᱟᱱᱟᱜ ᱠᱚ ᱦᱟᱛᱟᱣ ᱠᱟᱫ ᱞᱮᱭᱟ ᱟᱫᱚ ᱦᱟᱢᱟᱞ ᱫᱷᱟᱨᱟ ᱦᱤᱥᱟᱹᱵᱽ ᱚᱱᱠᱟ ᱫᱟᱢ ᱠᱟᱹᱡ ᱞᱟᱹᱭᱟᱞᱤᱧ ᱵᱤᱱ ᱟᱪᱪᱷᱟ ᱦᱳᱭ ᱴᱷᱤᱠ ᱜᱮᱭᱟ ᱛᱚᱵᱮ ᱛᱮᱦᱮᱧ ᱱᱟᱜ ᱞᱤᱧ ᱦᱤᱡᱩᱜ ᱠᱟᱱᱟᱤᱱᱠᱟᱹ ᱥᱟᱲᱮ ᱫᱚᱥ ᱵᱟᱡᱟᱜ ᱮᱜᱟᱨᱚ ᱵᱟᱡᱟᱜ ᱠᱚᱛᱮ ᱱᱟᱜ ᱞᱤᱧ ᱥᱮᱴᱮᱨᱚᱜᱼᱟ ᱦᱳᱭ ᱟᱨ ᱚᱱᱟ ᱥᱟᱶᱛᱮ ᱡᱩᱫᱤ ᱱᱟᱜ ᱟᱨᱚ ᱱᱟᱣᱟᱼᱱᱟᱣᱟ ᱰᱤᱡᱟᱭᱤᱱ ᱠᱚᱯᱮ ᱟᱹᱜᱩᱣᱟᱠᱟᱫᱼᱟ ᱮᱱᱠᱷᱟᱱ ᱚᱱᱟ ᱠᱚᱦᱚᱸ ᱱᱟᱜ ᱟᱹᱜᱩ ᱛᱟᱨᱟᱭ ᱵᱤᱱ